ᱞᱮᱠᱟ ᱛᱟᱦᱮᱸ ᱠᱟᱱᱟ ᱟᱫᱚ ᱤᱧᱫᱚ ᱩᱱᱡᱚᱠᱷᱮᱡ ᱫᱚ ᱩᱱᱟᱹᱜ ᱰᱷᱤᱨ ᱵᱳᱭ ᱛᱮᱦᱮᱸ ᱠᱟᱱᱟ ᱛᱚ ᱪᱟᱨᱼᱯᱟᱸᱪᱴᱤ ᱜᱟᱱ ᱤᱧᱫᱚ ᱩᱱᱟᱹᱜ ᱚᱴᱟᱜ ᱠᱟᱛᱮᱫ ᱵᱟᱹᱧ ᱧᱮᱞ ᱞᱮᱫᱟ ᱯᱚᱨᱮᱛᱮ ᱟᱹᱜᱩ ᱠᱟᱛᱮᱧ ᱧᱮᱞᱫᱟ ᱡᱮ ᱚᱱᱟᱠᱚ ᱵᱳᱭ ᱨᱮᱫᱚ ᱯᱟᱲᱦᱟᱣ ᱥᱚᱢᱚᱭ ᱤᱧ ᱯᱨᱚᱛᱷᱚᱢ ᱡᱚᱠᱷᱚᱱᱤᱧ ᱠᱷᱩᱞᱟᱹᱣ ᱠᱮᱫᱟ ᱧᱮᱞ ᱠᱮᱫᱟᱧ ᱡᱟᱹᱥᱛᱤ ᱯᱮᱡᱽ ᱵᱟᱹᱱᱩᱜᱼᱟ ᱚᱱᱟᱨᱮ ᱟᱨ ᱚᱱᱟ ᱨᱮᱭᱟᱜ ᱯᱮᱡᱽ ᱠᱚᱦᱚᱸ ᱟᱹᱰᱤ ᱮᱛᱟᱝ ᱜᱮᱭᱟ ᱟᱹᱰᱤ ᱩᱥᱟᱹᱨᱟ ᱪᱷᱤᱲᱟᱹ ᱜᱚᱫᱱᱟ ᱟᱨ ᱤᱧᱫᱚᱧ ᱢᱮᱱᱮᱫ ᱠᱟᱱ ᱛᱮᱦᱮᱱᱟ ᱵᱟᱥᱮᱪ ᱠᱩᱲᱤ ᱯᱚᱪᱤᱥᱴᱤ ᱥᱮ ᱛᱤᱨᱤᱥᱴᱤ ᱡᱟᱹᱥᱛᱤ ᱚᱱᱟ ᱠᱷᱚᱡᱦᱚᱸ ᱚᱸᱰᱮ ᱪᱷᱚᱲᱟ ᱢᱮᱱᱟᱜᱼᱟ ᱠᱤᱱᱛᱩ ᱚᱱᱟ ᱠᱷᱚᱡ ᱟᱹᱰᱤ ᱠᱚᱢ ᱯᱨᱟᱭ ᱱᱚᱭ ᱫᱚᱥᱴᱤ ᱠᱷᱟᱹᱞᱤ ᱛᱮᱦᱮᱸ ᱠᱟᱱᱟ ᱯᱟᱛᱟ ᱤᱧᱫᱚ ᱩᱱ ᱡᱚᱠᱷᱮᱡ ᱵᱟᱹᱧ ᱵᱩᱡᱷᱟᱹᱣ ᱞᱮᱫᱟ ᱚᱱᱟᱛᱮ ᱟᱹᱰᱤ ᱵᱷᱩᱞ ᱵᱚᱥᱚᱛᱚᱧ ᱠᱤᱨᱤᱧ ᱠᱮᱫᱟ ᱟᱹᱰᱤ ᱵᱟᱹᱲᱤᱡᱜᱤᱧ ᱵᱩᱡᱷᱟᱹᱣ ᱠᱮᱫᱟ ᱚᱱᱟ ᱵᱳᱭ ᱠᱤᱨᱤᱧᱛᱮ

ᱚᱱᱟ ᱵᱳᱭ ᱯᱟᱲᱦᱟᱣᱛᱮ ᱩᱱᱟᱹᱜ ᱵᱮᱥᱦᱚᱸ ᱵᱟᱭ ᱵᱩᱡᱷᱟᱹᱣ ᱞᱮᱫᱟ ᱤᱧᱨᱮᱱ ᱵᱟᱹᱵᱩ ᱩᱱᱤᱦᱚᱸᱭ ᱵᱟᱭ ᱠᱩᱥᱤ ᱞᱮᱱᱟ ᱢᱮᱛᱟᱫᱤᱧᱟᱹᱭ ᱪᱮᱫᱟᱜ ᱱᱤᱝᱠᱟᱱᱟᱜ ᱵᱳᱭᱮᱢ ᱟᱹᱜᱩᱠᱮᱫᱟ ᱜᱚ ᱩᱱᱤᱫᱚ ᱪᱟᱨ ᱯᱟᱸᱪ ᱵᱚᱪᱷᱚᱨ ᱨᱮᱱ ᱜᱤᱫᱽᱨᱟᱹ ᱠᱟᱱᱟᱭ ᱡᱚᱛᱚᱜᱮᱭ ᱵᱩᱡᱷᱟᱹᱣᱟ ᱟᱨ ᱯᱟᱲᱦᱟᱜ ᱦᱚᱸ ᱟᱹᱰᱤ ᱠᱟᱡᱟᱠᱮ ᱠᱩᱥᱤᱜ ᱜᱮᱭᱟ ᱟᱨ ᱡᱮᱦᱮᱛᱩ ᱚᱱᱠᱟᱱ ᱵᱳᱭᱤᱧ ᱟᱹᱜᱩᱣᱟᱫᱮᱭᱟ ᱩᱱᱤᱜᱮ ᱵᱟᱭ ᱠᱩᱥᱤ ᱞᱮᱱᱟ ᱯᱚᱨᱮᱛᱮᱫᱚᱭ ᱯᱟᱲᱦᱟᱣᱮᱱ ᱜᱮᱭᱟ ᱟᱨ ᱯᱟᱲᱦᱟᱣ ᱨᱮᱦᱚᱸ ᱟᱹᱰᱤ ᱩᱥᱟᱹᱨᱟ ᱚᱱᱟ ᱵᱳᱭ ᱵᱟᱹᱲᱤᱡ ᱮᱱᱟ ᱟᱞᱮᱭᱟᱜ ᱜᱮ ᱞᱚᱥ ᱦᱩᱭᱱᱟ ᱟᱨ ᱵᱟᱹᱵᱩᱦᱚᱸ ᱵᱟᱭ ᱠᱩᱥᱤ ᱞᱮᱱᱟ ᱡᱟᱹᱥᱛᱤ ᱵᱟᱭ ᱯᱟᱲᱦᱟᱣ ᱫᱟᱲᱮᱭᱟᱫᱟ ᱚᱱᱟᱛᱮ ᱟᱹᱰᱤ ᱵᱟᱹᱲᱤᱡᱜᱮᱧ ᱵᱩᱡᱷᱟᱹᱣ ᱠᱮᱫᱟ ᱟᱨ ᱱᱤᱝᱠᱟ ᱵᱷᱩᱞᱫᱚ ᱟᱨ ᱛᱤᱥᱦᱚᱸ ᱵᱟᱹᱧ ᱠᱚᱨᱟᱣᱟ ᱢᱮᱱᱛᱮᱧ ᱞᱟᱹᱭᱮᱫᱟ